ᱦᱮᱸ ᱢᱤᱫᱴᱟᱱ ᱤᱭᱩᱴᱩᱵᱽ ᱪᱮᱱᱮᱞ ᱢᱮᱱᱟᱜᱼᱟ ᱪᱚᱠᱚᱞ ᱪᱚᱠᱚᱞ ᱚᱱᱟ ᱨᱮᱫᱚ ᱢᱚᱰᱟᱨᱱ ᱥᱮᱨᱮᱧ ᱜᱮᱠᱚ ᱟᱯᱞᱳᱰᱟ ᱟᱹᱰᱤ ᱡᱳᱨᱜᱮ ᱚᱱᱟᱫᱚ ᱢᱮᱱᱟᱜᱼᱟ ᱨᱟᱹᱥᱠᱟᱹ ᱵᱩᱡᱷᱟᱹᱜᱼᱟ ᱟᱨ ᱚᱱᱟ ᱤᱭᱩᱴᱩᱵᱽ ᱪᱮᱱᱮᱞ ᱫᱚ ᱡᱚᱛᱚ ᱠᱚᱦᱚᱸ ᱡᱚᱛᱚ ᱦᱚᱲ ᱜᱮᱠᱚ ᱥᱟᱵᱥᱠᱨᱟᱭᱤᱵᱽ ᱠᱟᱜᱼᱟ ᱟᱨᱠᱚ ᱧᱮᱞ ᱜᱮᱭᱟ ᱚᱱᱟᱫᱚ ᱥᱮᱨᱮᱧ ᱢᱟᱱᱮ ᱥᱟᱱᱛᱟᱲᱤ ᱥᱮᱨᱮᱧᱜᱮ ᱩᱱᱤᱫᱚᱭ ᱟᱯᱞᱳᱰᱟ ᱮᱴᱟᱜᱟᱜ ᱠᱚᱫᱚ ᱵᱟᱝᱼᱟ ᱚᱱᱟ ᱨᱮᱫᱚ ᱟᱨ ᱟᱹᱰᱤ ᱰᱷᱮᱨ ᱜᱮ ᱥᱟᱵᱥᱠᱨᱟᱭᱤᱵᱽ ᱦᱚᱸ ᱢᱮᱱᱟᱜ ᱠᱚᱛᱟᱭᱟ ᱟᱨ ᱟᱹᱰᱤ ᱡᱳᱨᱜᱮ ᱚᱱᱟᱫᱚ ᱯᱨᱟᱭ ᱯᱨᱟᱭ ᱠᱤᱪᱷᱩ ᱫᱤᱱ ᱯᱚᱨᱯᱚᱨ ᱚᱱᱟᱜᱮ ᱟᱯᱞᱳᱰᱟ ᱢᱟᱱᱮ ᱦᱩᱭ ᱦᱩᱭ ᱠᱷᱟᱹᱞᱤ ᱚᱱᱟᱫᱚ ᱢᱚᱰᱟᱨᱱ ᱥᱮᱨᱮᱧ ᱟᱨ ᱴᱨᱟᱰᱤᱥᱳᱱᱟᱞ ᱥᱮᱨᱮᱧ ᱜᱮ ᱡᱟᱦᱟᱸ ᱠᱤᱵᱚᱱ ᱞᱟᱹᱭᱟ ᱟᱵᱚ ᱫᱩᱞᱟᱹᱲ ᱫᱩᱯᱞᱟᱹᱲ ᱥᱮᱨᱮᱧ ᱠᱟᱱᱟ ᱟᱨ ᱱᱚᱣᱟ ᱫᱚᱝ ᱞᱟᱜᱽᱬᱮ ᱥᱮᱨᱮᱧ ᱜᱮᱦᱟᱸᱜ ᱚᱸᱰᱮᱫᱚᱭ ᱟᱯᱞᱳᱰᱟ ᱮᱴᱟᱜᱟᱜ ᱫᱚ ᱵᱟᱝᱼᱟ ᱦᱤᱱᱫᱤ ᱥᱮ ᱵᱟᱝᱞᱟ ᱥᱮᱨᱮᱧ ᱠᱚᱫᱚ ᱵᱟᱭ ᱟᱯᱞᱳᱰᱟ ᱚᱱᱟᱫᱚ ᱚᱱᱟ ᱪᱮᱱᱮᱞ ᱨᱮᱫᱚ ᱤᱱᱟᱹ ᱠᱚᱜᱮ ᱧᱮᱞᱚᱜᱼᱟ ᱤᱭᱩᱴᱩᱵᱽ ᱪᱮᱱᱮᱞ ᱨᱮᱫᱚ ᱮᱴᱟᱜᱟᱜ ᱠᱚᱫᱚ ᱵᱟᱝᱼᱟ ᱟᱨ ᱚᱱᱟ ᱞᱟᱹᱜᱤᱫᱼᱛᱮ ᱚᱱᱟ ᱟᱞᱚ ᱟᱫᱚᱜᱼᱟ ᱡᱟᱦᱟᱸ ᱠᱤ ᱚᱱᱟ ᱯᱚᱨᱮ ᱱᱟᱭᱠᱮ ᱟᱨ ᱦᱤᱱᱫᱤ ᱥᱮᱨᱮᱧ ᱦᱤᱱᱫᱤ ᱤᱭᱩᱴᱩᱵᱽ ᱨᱮᱦᱚᱸ ᱦᱤᱱᱫᱤ ᱥᱮᱨᱮᱧ ᱦᱚᱸᱠᱚ ᱟᱯᱞᱳᱰ ᱜᱮᱭᱟ ᱚᱱᱟᱫᱚ ᱦᱤᱱᱫᱤ ᱵᱟᱞᱟ ᱠᱟᱱᱟ ᱤᱭᱩᱴᱩᱵᱽ ᱪᱮᱱᱮᱞ ᱫᱚ ᱦᱟᱸᱜ ᱵᱟᱹᱧ ᱞᱟᱹᱭᱮᱫᱼᱟ ᱚᱱᱟ ᱨᱮᱦᱚᱸ ᱦᱤᱱᱫᱤ ᱥᱮᱨᱮᱧ ᱫᱚ ᱵᱮᱥ ᱵᱮᱥᱟᱜ ᱜᱮᱠᱚ ᱮᱢᱟ ᱱᱮᱛᱟᱨᱟᱜ ᱫᱚ ᱵᱟᱝᱼᱟ ᱯᱟᱹᱦᱤᱞᱟᱜ ᱦᱟᱸᱜ ᱯᱟᱹᱦᱤᱞ ᱥᱮᱨᱮᱧ ᱜᱮ ᱚᱱᱟᱜᱮ ᱢᱟᱱᱮ ᱢᱚᱰᱟᱨᱱ ᱥᱮᱨᱮᱧ ᱚᱱᱟᱦᱚᱸ ᱵᱮᱥ ᱜᱮᱭᱟ ᱚᱱᱟ ᱥᱮᱨᱮᱧᱦᱚᱸ ᱵᱮᱥᱜᱮ ᱵᱩᱡᱷᱟᱹᱜᱼᱟ ᱟᱨ ᱡᱚᱛᱚᱜᱮ ᱴᱷᱤᱠᱟᱹ ᱴᱷᱤᱠᱟᱹᱜᱼᱟ ᱟᱨ ᱨᱟᱹᱥᱠᱟᱹ ᱵᱩᱡᱷᱟᱹᱜ ᱜᱮᱭᱟ ᱚᱱᱟ ᱨᱟᱹᱥᱠᱟᱹ ᱦᱚᱸ ᱟᱨ ᱱᱤᱡᱮᱨᱟᱜ ᱥᱮᱨᱮᱧ ᱠᱷᱚᱱ ᱫᱚ ᱦᱟᱸᱜ ᱮᱴᱟᱜᱟᱜ ᱥᱮᱨᱮᱧ ᱫᱚ ᱩᱱᱟᱹᱜ ᱨᱟᱹᱥᱠᱟᱹ ᱵᱟᱭ ᱵᱩᱡᱷᱟᱹᱜᱼᱟ ᱟᱨ ᱱᱤᱡᱮᱨᱟᱜ ᱨᱮᱫᱚ ᱡᱟᱦᱟᱸᱞᱮᱠᱟ ᱨᱟᱹᱥᱠᱟᱹ ᱵᱩᱡᱷᱟᱹᱜᱼᱟ ᱨᱟᱹᱥᱠᱟᱹ ᱵᱩᱡᱷᱟᱹᱜᱼᱟ ᱟᱨ ᱱᱤᱡᱮᱨᱟᱜ ᱨᱮᱫᱚ ᱡᱟᱦᱟᱸᱞᱮᱠᱟ ᱨᱟᱹᱥᱠᱟᱹ ᱵᱩᱡᱷᱟᱹᱜᱼᱟ ᱨᱟᱹᱥᱠᱟᱹ ᱡᱟᱦᱟᱸ ᱞᱮᱠᱟᱢ ᱴᱷᱤᱠᱟᱹᱭᱟ ᱚᱱᱟ ᱦᱤᱱᱫᱤ ᱠᱚᱨᱮᱫ ᱵᱟᱝᱞᱟ ᱠᱚᱨᱮ ᱩᱱᱟᱹᱜ ᱨᱟᱹᱥᱠᱟᱹ ᱫᱚ ᱵᱟᱝ ᱢᱮᱱᱠᱷᱟᱱ ᱟᱸᱡᱚᱢ ᱫᱚ ᱥᱟᱱᱟ ᱜᱮᱭᱟ ᱦᱟᱸᱜ ᱵᱟᱲᱟᱭ ᱠᱟᱛᱮᱫ ᱚᱞ ᱯᱟᱲᱦᱟᱣ ᱵᱮᱱ ᱪᱮᱫ ᱟᱠᱟᱫ ᱨᱮᱦᱚᱸ ᱮᱴᱟᱜᱟᱜ ᱟᱲᱟᱝ ᱫᱚ ᱟᱡᱚᱢ ᱥᱟᱱᱟ ᱜᱮᱭᱟ ᱱᱤᱡᱮᱨᱟᱜ ᱵᱟᱫ ᱵᱟᱹᱠᱤ ᱠᱟᱛᱮᱫ ᱨᱮᱦᱚᱸ ᱚᱱᱟᱛᱮ ᱚᱱᱟ ᱪᱮᱱᱮᱞ ᱦᱚᱸ ᱱᱤᱡᱮᱨᱟᱜ ᱠᱷᱚᱱ ᱫᱚ ᱱᱤᱡᱮᱨᱟᱜ ᱤᱧᱫᱚ ᱥᱟᱱᱛᱟᱲᱤ ᱜᱮ ᱵᱮᱥᱤᱨ ᱵᱷᱟᱜᱽ ᱤᱧ ᱟᱸᱡᱚᱢᱟ ᱮᱴᱟᱜᱟᱜ ᱪᱮᱱᱞ ᱠᱚᱫᱚ ᱠᱚᱢᱤᱧ ᱟᱸᱡᱚᱢᱟ ᱟᱸᱡᱚᱢ ᱫᱚᱧ ᱟᱸᱡᱚᱢᱟ ᱱᱚᱣᱟᱛᱤᱧ ᱟᱸᱡᱚᱢ ᱢᱟᱜᱟᱣ ᱧᱚᱜ ᱞᱮᱱᱠᱷᱟᱱ ᱦᱟᱱᱟ ᱱᱚᱣᱟ ᱦᱚᱸ ᱠᱚᱢᱧᱚᱜ ᱤᱧ ᱧᱮᱞ ᱵᱟᱲᱟᱭᱟ ᱢᱮᱱᱠᱷᱟᱱ ᱵᱮᱥᱤᱨᱵᱷᱟᱜᱽ ᱫᱚ ᱥᱟᱱᱛᱟᱞᱤ ᱥᱮᱨᱮᱧ ᱜᱤᱧ ᱟᱸᱡᱚᱢᱟ